ᱟᱞᱮ ᱵᱤᱨᱵᱷᱩᱢ ᱦᱚᱱᱚᱛ ᱨᱮᱭᱟᱜ ᱢᱩᱬᱩᱫ ᱞᱟᱠᱪᱟᱨ ᱟᱨ ᱥᱟᱶᱛᱟ ᱞᱮᱠᱟᱛᱮᱫᱚ ᱟᱞᱮ ᱫᱚ ᱮᱠᱟᱞ ᱛᱮᱜᱮᱞᱮ ᱠᱤᱥᱟᱹᱬ ᱜᱮᱭᱟ ᱪᱮᱫᱟᱜ ᱡᱮ ᱱᱚᱰᱮ ᱵᱤᱨᱵᱷᱩᱢ ᱨᱮᱫᱚ ᱞᱟᱭᱼᱞᱟᱠᱪᱟᱨ ᱮᱱᱮᱡ ᱥᱮᱨᱮᱧ ᱡᱚᱛᱚᱜᱮ ᱟᱹᱰᱤ ᱢᱚᱡᱽ ᱛᱮᱜᱮᱞᱮ ᱢᱟᱱᱟᱣᱟ ᱱᱚᱣᱟ ᱫᱚ ᱢᱤᱫᱴᱮᱡ ᱱᱤᱭᱚᱢ ᱞᱮᱠᱟᱛᱮᱜᱮᱞᱮ ᱢᱟᱱᱟᱣᱟ ᱡᱮᱢᱚᱱ ᱵᱟᱦᱟ ᱥᱚᱨᱦᱟᱭ ᱮᱱᱮᱡ ᱥᱮᱨᱮᱧ ᱛᱟᱨᱯᱚᱨ ᱡᱟᱦᱟᱸ ᱦᱤᱞᱳᱜ ᱱᱚᱝᱠᱟ ᱦᱩᱭᱩᱜ ᱠᱟᱱᱟ ᱡᱮ ᱟᱭᱢᱟ ᱜᱚᱡ ᱜᱚᱯᱚᱡ ᱮᱢᱟᱱ ᱦᱩᱭ ᱞᱮᱱᱠᱷᱟᱱ ᱡᱮᱢᱚᱱ ᱚᱱᱟ ᱨᱮᱭᱟᱜ ᱦᱚᱸ ᱢᱤᱫᱴᱮᱡ ᱞᱟᱜᱟᱱ ᱟᱞᱟᱫᱟ ᱞᱟᱠᱪᱟᱨ ᱫᱷᱚᱨᱚᱢ ᱞᱮᱠᱟᱛᱮ ᱵᱚᱱ ᱠᱟᱹᱢᱤᱭᱟ ᱚᱱᱟᱦᱚᱸ ᱵᱤᱨᱵᱷᱩᱢ ᱨᱮᱫᱚ ᱟᱹᱰᱤ ᱢᱚᱡᱽ ᱜᱮᱞᱮ ᱢᱟᱱᱟᱣᱟ ᱟᱫᱚ ᱟᱭᱢᱟ ᱞᱮᱠᱟ ᱫᱷᱚᱨᱚᱢ ᱞᱟᱠᱪᱟᱨ ᱨᱮᱜᱮᱞᱮ ᱥᱮᱞᱮᱫᱚᱜᱼᱟ ᱱᱚᱣᱟ ᱜᱮᱞᱮ ᱠᱩᱥᱤᱭᱟᱜᱼᱟ ᱪᱮᱫ ᱫᱚ ᱱᱚᱜᱼᱚᱭ ᱡᱚᱫᱤ ᱜᱤᱫᱽᱨᱟᱹᱭ ᱡᱚᱱᱚᱢᱮᱱᱟ ᱮᱱᱦᱤᱞᱳᱜ ᱠᱷᱚᱱᱜᱮ ᱩᱱᱤ ᱫᱚ ᱢᱤᱫᱴᱮᱡ ᱢᱤᱫᱴᱮᱡ ᱞᱟᱠᱟᱨ ᱥᱮ ᱥᱟᱶᱛᱟ ᱚᱱᱟ ᱢᱚᱫᱽᱫᱷᱮ ᱨᱮᱜᱮᱭ ᱛᱟᱦᱮᱱᱚᱜ ᱠᱟᱱᱟ ᱪᱮᱫᱟᱜ ᱡᱮ ᱩᱱᱤ ᱡᱟᱱᱟᱢ ᱞᱮᱱᱠᱷᱟᱱᱜᱮ ᱪᱷᱟᱹᱴᱭᱟᱹᱨ ᱠᱚ ᱦᱩᱭᱩᱜ ᱠᱟᱱᱟ ᱪᱷᱟᱹᱴᱭᱟᱹᱨ ᱨᱮᱭᱟᱜ ᱦᱚᱸ ᱥᱮᱨᱮᱧ ᱢᱮᱱᱟᱜᱼᱟ ᱮᱱᱮᱡ ᱢᱮᱱᱟᱜᱼᱟ ᱚᱱᱟᱠᱚ ᱟᱨ ᱜᱩᱡᱩᱜ ᱫᱷᱟᱹᱵᱤᱡ ᱦᱚᱸ ᱟᱵᱚᱣᱟᱜ ᱟᱞᱮ ᱱᱚᱰᱮ ᱵᱤᱨᱵᱷᱩᱢ ᱨᱮᱫᱚ ᱪᱮᱫ ᱞᱮᱠᱟ ᱠᱟᱨᱟᱢ ᱮᱱᱮᱡ ᱠᱟᱨᱟᱢ ᱮᱱᱮᱡ ᱠᱟᱛᱮ ᱠᱚ ᱠᱟᱨᱟᱢ ᱨᱩ ᱠᱟᱛᱮ ᱠᱚ ᱦᱟᱱᱟᱯᱩᱨᱤ ᱠᱚ ᱤᱫᱤᱭᱮᱫ ᱠᱚᱣᱟ ᱱᱚᱣᱟ ᱢᱤᱫᱴᱮᱡ ᱞᱟᱠᱪᱟᱨ ᱫᱷᱚᱨᱚᱢ ᱦᱚᱸ ᱢᱮᱱ ᱜᱟᱱᱚᱜᱼᱟ ᱟᱨ ᱢᱤᱫᱴᱟᱱ ᱵᱤᱫᱮᱥᱤ ᱡᱟᱦᱟᱱ ᱦᱚᱲ ᱡᱚᱫᱤ ᱤᱧᱮ ᱞᱟᱹᱭ ᱞᱟᱹᱧ ᱠᱷᱟᱱ ᱟᱯᱮ ᱫᱚ ᱪᱮᱫ ᱞᱮᱠᱟᱯᱮ ᱠᱟᱹᱢᱤᱭᱮᱫᱟ ᱱᱚᱣᱟ ᱠᱚᱫᱚ ᱪᱮᱫ ᱞᱮᱠᱟᱱ ᱱᱤᱭᱚᱢ ᱟᱞᱮ ᱫᱚ ᱱᱚᱝᱠᱟ ᱵᱚᱞᱮ ᱱᱩᱭ ᱫᱚᱧ ᱞᱟᱹᱭ ᱫᱟᱲᱮ ᱟᱭᱟ ᱟᱞᱮ ᱫᱚ ᱡᱚᱱᱚᱢ ᱠᱷᱚᱱ ᱜᱩᱡᱩᱜ ᱦᱟᱹᱵᱤᱡ ᱢᱤᱫᱴᱮᱱ ᱞᱟᱠᱪᱟᱨ ᱥᱟᱶᱛᱟ ᱥᱮ ᱱᱚᱣᱟ ᱠᱚ ᱟᱛᱮ ᱜᱮᱞᱮ ᱵᱟᱧᱪᱟᱜᱼᱟ ᱟᱞᱮ ᱫᱚ ᱥᱚᱨᱦᱟᱭ ᱨᱮᱦᱚᱸ ᱢᱤᱫᱴᱮᱱ ᱵᱚᱸᱜᱟ ᱛᱷᱟᱱ ᱢᱮᱱᱟᱜ ᱛᱟᱞᱮᱭᱟ ᱥᱮ ᱡᱟᱸᱦᱮᱨ ᱵᱟᱦᱟ ᱥᱚᱨᱦᱟᱭ ᱟᱨᱦᱚᱸ ᱮᱴᱟᱜ ᱡᱟᱦᱟᱱ ᱠᱚ ᱯᱚᱨᱚᱵᱽ ᱫᱚ ᱢᱮᱱᱟᱜ ᱜᱮᱭᱟ ᱵᱟᱦᱟ ᱠᱚᱦᱚᱸ ᱢᱮᱱᱟᱜᱼᱟ ᱟᱫᱚ ᱚᱱᱟ ᱠᱚ ᱥᱟᱱᱛᱟᱲ ᱫᱚ ᱱᱤᱭᱟᱹ ᱞᱟᱠᱪᱟᱨ ᱥᱮᱨᱣᱟ ᱵᱟᱝᱠᱷᱟᱱ ᱫᱚ ᱵᱟᱝᱠᱚ ᱵᱟᱧᱪᱟᱣ ᱫᱟᱲᱮᱭᱟᱜᱼᱟ ᱟᱫᱚ ᱱᱚᱣᱟ ᱵᱤᱨᱵᱷᱩᱢ ᱨᱮᱫᱚ ᱟᱹᱰᱤ ᱟᱸᱴᱜᱮ ᱱᱚᱣᱟ ᱠᱚᱫᱚᱞᱮ ᱢᱟᱱᱟᱣᱟ ᱟᱫᱚ ᱩᱱᱤ ᱵᱤᱫᱮᱥᱤ ᱴᱷᱮᱱ ᱦᱚᱸ ᱤᱧ ᱵᱮᱥ ᱛᱮᱜᱮᱧ ᱵᱩᱡᱷᱟᱹᱣ ᱦᱚᱪᱚ ᱫᱟᱲᱮ ᱟᱭᱟ ᱡᱮ ᱟᱞᱮ ᱥᱟᱱᱛᱟᱲ ᱫᱚ ᱥᱟᱱᱛᱟᱲᱤ ᱛᱮᱜᱮ ᱡᱟᱦᱟᱸ ᱱᱚᱣᱟ ᱯᱩᱡᱟᱹᱭᱟᱞᱮ ᱟᱨ ᱥᱟᱱᱛᱟᱲᱤ ᱛᱮᱜᱮᱞᱮ ᱨᱚᱲᱟ ᱥᱟᱱᱛᱟᱲ ᱛᱮᱜᱮᱞᱮ ᱦᱚᱲ ᱥᱚᱝᱜᱮ ᱟᱹᱨᱤᱪᱟᱹᱞᱤ ᱡᱚᱛᱚ ᱜᱮᱞᱮ ᱮᱯᱮᱢ